ᱦᱮᱞᱳ ᱡᱚᱦᱟᱨ ᱜᱮ ᱜᱚᱢᱠᱮ ᱤᱧ ᱚᱪᱤᱱᱛᱚᱧ ᱞᱟᱹᱭ ᱮᱫᱟ ᱜᱳᱣᱟᱞ ᱵᱟᱹᱲᱭᱟᱹ ᱠᱷᱚᱱᱟᱜ ᱟᱨ ᱯᱩᱨᱩᱞᱤᱭᱟᱹ ᱫᱚ ᱡᱮᱞᱟ ᱤᱧ ᱢᱚᱴᱟᱢᱩᱴᱤ ᱮᱭᱟᱭ ᱢᱟᱦᱟ ᱞᱟᱦᱟ ᱜᱟᱱ ᱟᱯᱮᱭᱟᱜ ᱯᱷᱞᱤᱯᱠᱟᱲ ᱠᱳᱢᱯᱟᱱᱤ ᱠᱷᱚᱱ ᱢᱤᱫᱴᱟᱱ ᱯᱷᱳᱱᱤᱧ ᱚᱰᱟᱨ ᱞᱮᱫᱟ ᱟᱫᱚ ᱛᱮᱦᱤᱧ ᱦᱮᱡ ᱟᱠᱟᱱ ᱛᱤᱧᱟᱹ ᱛᱚᱵᱮ ᱢᱮᱱᱠᱷᱟᱱ ᱡᱟᱦᱟᱸᱭᱮ ᱟᱜᱩᱣᱟᱟᱫᱟ ᱥᱮ ᱩᱱᱤ ᱡᱟᱦᱟᱸᱭ ᱰᱮᱞᱤᱵᱷᱟᱨᱤ ᱠᱟᱱ ᱛᱟᱯᱮ ᱯᱟᱴᱱᱟᱨ ᱠᱟᱱ ᱛᱟᱯᱮᱭᱟ ᱩᱱᱤᱭᱟᱜ ᱟᱹᱰᱤ ᱵᱮᱼᱵᱟᱹᱲᱤᱡ ᱮ ᱵᱮᱵᱚᱦᱟᱨ ᱠᱮᱫᱟ ᱟᱫᱚ ᱱᱚᱟ ᱠᱷᱹᱟᱛᱤᱨ ᱤᱧ ᱵᱷᱟᱹᱜᱤ ᱵᱟᱹᱧ ᱵᱩᱡ ᱠᱮᱫᱟ ᱢᱚᱱᱮ ᱡᱤᱣᱤ ᱠᱚ ᱯᱟᱞᱴᱟᱣᱮᱱ ᱛᱤᱧᱟᱹ ᱤᱧ ᱱᱤᱛᱳᱜ ᱤᱧ ᱜᱚᱴᱟᱣᱟᱠᱟᱫᱟ ᱡᱮ ᱱᱚᱣᱟ ᱡᱟᱦᱟᱸ ᱯᱷᱳᱱᱤᱧ ᱚᱰᱟᱨ ᱞᱮᱫ ᱫᱚ ᱚᱱᱟ ᱫᱚ ᱟᱫᱚ ᱵᱟᱹᱧ ᱦᱟᱛᱟᱣᱟ ᱚᱱᱟᱧ ᱨᱤᱴᱟᱱ ᱠᱟᱜᱼᱟ ᱟᱨ ᱡᱟᱦᱟᱸ ᱯᱚᱭᱥᱟ ᱥᱮ ᱠᱟᱹᱣᱰᱤ ᱞᱟᱜᱟᱣ ᱞᱮᱱᱟ ᱚᱱᱟ ᱦᱚᱸ ᱨᱩᱣᱟᱹᱲᱤᱧ ᱦᱟᱛᱟᱣᱟ ᱚᱱᱟ ᱜᱮ ᱟᱯᱮ ᱴᱷᱮᱱ ᱤᱧ ᱱᱮᱦᱚᱨᱚᱜ ᱠᱟᱱᱟ ᱡᱮ ᱤᱧᱟᱹᱜ ᱡᱮᱢᱚᱱ ᱯᱚᱭᱥᱟ ᱡᱮᱢᱚᱱ ᱨᱩᱣᱟᱹᱲᱤᱧ ᱧᱟᱢ ᱢᱟ ᱟᱨ ᱚᱱᱟ ᱥᱟᱶᱛᱮ ᱡᱟᱦᱟᱸ ᱯᱷᱳᱱᱤᱧ ᱦᱟᱛᱟᱣ ᱞᱮᱫᱟ ᱚᱱᱟ ᱦᱚᱸ ᱡᱮᱢᱚᱱ ᱨᱤᱴᱟᱱ ᱦᱩᱭᱩᱜ ᱛᱤᱧ ᱢᱟ ᱟᱨ ᱫᱟᱭᱟ ᱠᱟᱛᱮ ᱡᱩᱫᱤ ᱱᱚᱝᱠᱟᱱ ᱰᱮᱞᱤᱵᱷᱟᱨᱤ ᱵᱚᱭ ᱡᱩᱫᱤ ᱵᱟᱯᱮ ᱫᱚᱦᱚ ᱠᱚᱣᱟ ᱥᱮᱯᱮ ᱯᱟᱞᱴᱟᱣ ᱠᱚᱣᱟ ᱚᱱᱟ ᱫᱚ ᱟᱹᱰᱤ ᱜᱮ ᱱᱟᱯᱟᱭᱚᱜᱼᱟ ᱡᱮᱦᱮᱛᱩ ᱧᱮᱞ ᱯᱮ ᱟᱞᱮ ᱫᱚ ᱯᱚᱭᱥᱟ ᱢᱤᱫᱴᱮᱱ ᱨᱳᱡᱽᱜᱟᱨ ᱠᱟᱛᱮ ᱩᱱᱟᱹᱜ ᱠᱷᱟᱹᱴᱟᱹᱞᱤ ᱠᱟᱛᱮ ᱨᱚᱡᱽᱜᱟᱨ ᱡᱟᱦᱟᱸ ᱯᱚᱭᱥᱟ ᱫᱤᱭᱮ ᱯᱷᱳᱱᱞᱮ ᱦᱟᱛᱟᱣ ᱮᱫᱟ ᱮᱱᱛᱮ ᱨᱚᱦᱚᱸ ᱟᱯᱮ ᱨᱮᱱ ᱡᱟᱦᱟᱸᱭ ᱰᱮᱞᱤᱵᱷᱟᱨᱤ ᱵᱚᱭ ᱠᱚ ᱢᱮᱱᱟᱜ ᱟᱠᱟᱫ ᱠᱚᱣᱟ ᱩᱱᱠᱩ ᱟᱞᱮ ᱪᱮᱛᱟᱱ ᱵᱮᱼᱵᱟᱹᱲᱤᱡ ᱵᱮᱵᱚᱦᱟᱨ ᱠᱚ ᱩᱫᱩᱜ ᱮᱫᱟ ᱟᱫᱚ ᱱᱚᱝᱠᱟ ᱫᱚ ᱩᱪᱤᱛ ᱫᱚ ᱵᱟᱝ ᱠᱟᱱᱟ ᱥᱮ ᱛᱚ ᱫᱟᱭᱟ ᱠᱟᱛᱮ ᱟᱯᱮ ᱴᱷᱮᱱ ᱱᱤᱭᱟᱹᱜᱤᱧ ᱱᱮᱦᱚᱨᱚᱜ ᱠᱟᱱᱟ ᱡᱮ ᱡᱟᱦᱟᱸ ᱤᱧᱤᱧ ᱚᱰᱟᱨ ᱞᱮᱫ ᱫᱚ ᱚᱱᱟ ᱦᱟᱛᱟᱣ ᱯᱮ ᱟᱨ ᱤᱧᱟᱹᱜ ᱯᱚᱭᱥᱟ ᱦᱚᱸ ᱡᱮᱢᱚᱱ ᱨᱤᱴᱟᱱᱤᱧ ᱧᱟᱢ ᱢᱟ ᱟᱫᱚ ᱜᱚᱢᱠᱮ ᱫᱚᱦᱚᱭᱤᱫᱟᱹᱧ ᱴᱷᱤᱠᱜᱮᱭᱟ ᱡᱚᱦᱟᱨ ᱜᱮ